ᱤᱧ ᱦᱟᱥᱟᱨᱮᱱ ᱦᱚᱲ ᱟᱹᱰᱤ ᱢᱚᱡᱽ ᱛᱤᱧ ᱵᱮᱱᱟᱣ ᱫᱟᱲᱮᱣᱟᱠᱚᱣᱟ ᱟᱨ ᱚᱱᱟ ᱟᱞᱮ ᱟᱛᱳ ᱛᱟᱞᱟᱨᱮ ᱥᱮ ᱥᱚᱢᱚᱥᱛᱚ ᱦᱚᱲ ᱛᱟᱞᱟᱨᱮ ᱚᱱᱟ ᱟᱹᱰᱤ ᱢᱚᱡᱽᱛᱮᱧ ᱩᱫᱩᱜ ᱫᱟᱲᱮᱣᱟᱠᱚᱣᱟ ᱪᱮᱫᱟᱜ ᱥᱮ ᱱᱤᱭᱟᱹᱫᱚ ᱵᱚᱦᱚᱜ ᱠᱟᱱᱟ ᱱᱤᱭᱟᱹᱫᱚ ᱢᱮᱫ ᱠᱟᱱᱟ ᱱᱤᱭᱟᱹᱫᱚ ᱛᱤ ᱠᱟᱱᱟ ᱱᱤᱭᱟᱹᱫᱚ ᱡᱟᱸᱜᱟ ᱠᱟᱱᱟ ᱟᱨ ᱚᱟᱱ ᱧᱮᱞᱛᱮ ᱦᱚᱲ ᱟᱹᱰᱤᱜᱟᱱ ᱠᱚ ᱨᱟᱹᱥᱠᱟᱹᱼᱟ ᱥᱮ ᱟᱹᱰᱤ ᱢᱚᱡᱽ ᱤᱧᱦᱚᱸᱠᱚ ᱥᱟᱨᱦᱟᱣᱤᱧᱟᱹ ᱟᱹᱰᱤ ᱢᱚᱡᱽᱮᱢ ᱫᱟᱲᱮᱜ ᱠᱟᱱᱟ ᱵᱟᱹᱵᱩ ᱟᱢ ᱱᱤᱭᱟᱹ ᱡᱤᱱᱤᱥᱮᱢ ᱵᱮᱱᱟᱣ ᱠᱟᱫᱟ ᱟᱹᱰᱤ ᱟᱹᱰᱤ ᱥᱟᱨᱦᱟᱣ ᱱᱚᱝᱠᱟ ᱢᱤᱫᱼᱫᱷᱟᱣ ᱤᱧ ᱟᱭᱢᱟᱫᱤᱱ ᱞᱟᱦᱟᱨᱮ ᱟᱞᱮ ᱟᱛᱳ ᱨᱮᱜᱮ ᱡᱚᱠᱷᱚᱱ ᱠᱟᱹᱴᱤᱡᱜᱮ ᱜᱤᱫᱽᱨᱟᱹᱜᱮᱧ ᱛᱟᱦᱮᱸᱠᱟᱱᱟ ᱡᱚᱠᱷᱚᱱᱤᱧ ᱯᱟᱲᱦᱟᱜ ᱠᱟᱱ ᱛᱟᱦᱮᱱᱟ ᱚᱱᱟ ᱥᱚᱢᱚᱭ ᱟᱞᱮ ᱜᱤᱫᱽᱨᱟᱹ ᱟᱭᱢᱟ ᱜᱤᱫᱽᱨᱟᱹ ᱟᱞᱮ ᱢᱤᱫ ᱥᱚᱸᱜᱮᱛᱮ ᱡᱟᱣᱨᱟ ᱠᱟᱛᱮᱫ ᱟᱞᱮ ᱦᱟᱥᱟᱨᱮᱱ ᱚᱱᱮᱠ ᱠᱤᱪᱷᱩᱞᱮ ᱵᱮᱱᱟᱣᱮᱫᱠᱚ ᱛᱮᱦᱮᱱᱚᱜᱼᱟ ᱥᱮᱞᱮ ᱜᱟᱛᱮᱜ ᱠᱟᱱ ᱛᱮᱦᱮᱱᱚᱜᱼᱟ ᱚᱱᱮ ᱠᱟᱹᱴᱤᱡ ᱵᱮᱞᱟ ᱨᱮᱱᱟᱜ ᱠᱟᱛᱷᱟ ᱩᱱ ᱡᱚᱠᱷᱚᱱ ᱤᱧ ᱢᱤᱫᱴᱮᱡ ᱦᱟᱥᱟᱨᱮᱱ ᱢᱤᱫᱴᱮᱱ ᱦᱚᱲᱤᱧ ᱵᱮᱱᱟᱣ ᱞᱮᱫᱮᱭᱟ ᱚᱱᱟ ᱧᱮᱞᱛᱮ ᱟᱞᱮ ᱟᱛᱳᱨᱮᱱ ᱦᱚᱲ ᱥᱮ ᱠᱚᱲᱟᱠᱚ ᱥᱮ ᱠᱩᱲᱤᱠᱚ ᱜᱚᱜᱚᱠᱚ ᱵᱟᱵᱟᱠᱚ ᱟᱹᱰᱤᱜᱟᱱ ᱠᱚ ᱨᱟᱹᱥᱠᱟᱹ ᱞᱮᱱᱟ ᱪᱮᱫᱟᱜ ᱥᱤᱧ ᱩᱫᱩᱜ ᱟᱫᱠᱚ ᱛᱮᱦᱮᱱᱚᱜᱼᱟ ᱯᱚᱨᱛᱷᱚᱢ ᱚᱱᱟ ᱡᱤᱱᱤᱥᱤᱧ ᱵᱮᱱᱟᱣ ᱞᱮᱫᱟ ᱤᱧᱟᱹᱜ ᱛᱤᱛᱮ ᱟᱫᱚ ᱚᱱᱟ ᱧᱮᱞ ᱠᱟᱛᱮᱫ ᱤᱧ ᱦᱚᱲ ᱟᱹᱰᱤᱜᱟᱱ ᱥᱟᱨᱦᱟᱣᱠᱚ ᱮᱢᱟᱣᱟᱫᱤᱧ ᱛᱮᱦᱮᱱᱚᱜᱼᱟ